ᱟᱞᱮ ᱡᱷᱟᱲᱠᱷᱚᱸᱰ ᱯᱚᱱᱚᱛ ᱨᱮᱫᱚ ᱵᱮᱥᱤᱨ ᱵᱷᱟᱜᱽ ᱨᱮ ᱱᱚᱰᱮ ᱦᱳᱲᱳᱞᱮ ᱪᱟᱥᱟ ᱪᱮᱫᱟᱜ ᱥᱮ ᱱᱚᱰᱮ ᱫᱚ ᱫᱟᱜ ᱨᱮᱱᱟᱜ ᱥᱳᱫᱷ ᱚᱱᱠᱟ ᱵᱟᱹᱪᱩᱜ ᱟᱹᱱᱤᱡ ᱢᱮᱱᱠᱷᱟᱱ ᱟᱥᱟᱲ ᱵᱚᱸᱜᱟ ᱫᱤᱱ ᱫᱚ ᱥᱮᱨᱢᱟ ᱠᱷᱚᱱ ᱫᱟᱜ ᱵᱮᱥᱤᱨ ᱵᱷᱟᱜᱽ ᱜᱮ ᱡᱟᱹᱲᱤᱭᱟᱭ ᱡᱟᱦᱟᱸ ᱡᱮ ᱟᱦᱟᱨ ᱜᱟᱰᱟ ᱠᱩᱸᱧ ᱱᱚᱣᱟ ᱠᱚ ᱯᱮᱨᱮᱡᱚᱜᱼᱟ ᱟᱨ ᱱᱚᱣᱟ ᱠᱚ ᱯᱮᱨᱮᱡ ᱞᱮᱱᱠᱷᱟᱱ ᱱᱚᱰᱮ ᱵᱟᱹᱫᱽ ᱨᱮ ᱢᱟᱱᱮ ᱦᱳᱲᱳ ᱪᱟᱥ ᱜᱟᱱᱚᱜᱼᱟ ᱚᱱᱟᱛᱮ ᱟᱞᱮ ᱱᱚᱰᱮ ᱡᱷᱟᱲᱠᱷᱚᱸᱰ ᱨᱮᱫᱚ ᱡᱟᱹᱥᱛᱤ ᱠᱷᱚᱱ ᱡᱟᱹᱥᱛᱤ ᱦᱳᱲᱳᱞᱮ ᱪᱟᱥᱟ ᱦᱳᱲᱳ ᱠᱚ ᱪᱟᱥ ᱥᱟᱶ ᱥᱟᱶᱛᱮ ᱟᱨᱦᱚᱸ ᱠᱤᱪᱷᱩ ᱦᱟᱨᱟ ᱥᱚᱵᱽᱡᱤ ᱦᱚᱸᱞᱮ ᱪᱟᱥ ᱜᱮᱭᱟ ᱢᱮᱱᱠᱷᱟᱱ ᱡᱚᱛᱚ ᱠᱷᱚᱱ ᱡᱟᱹᱥᱛᱤ ᱵᱷᱟᱜᱽ ᱫᱚ ᱦᱳᱲᱳ ᱜᱮᱞᱮ ᱪᱟᱥᱼᱟ ᱪᱮᱫᱟᱜ ᱥᱮ ᱫᱟᱜ ᱨᱮᱱᱟᱜ ᱥᱨᱳᱛ ᱛᱟᱞᱮ ᱩᱱᱟᱹᱜ ᱵᱷᱟᱹᱜᱤ ᱥᱟᱺᱦᱤᱡ ᱵᱟᱹᱱᱩᱜᱼᱟ ᱚᱱᱟ ᱠᱚ ᱤᱫᱤ ᱠᱟᱛᱮ ᱥᱟᱠ ᱥᱚᱵᱽᱡᱤ ᱠᱚᱫᱚ ᱡᱟᱦᱟᱸᱭ ᱠᱚ ᱚᱱᱠᱟᱱ ᱡᱟᱭᱜᱟ ᱡᱟᱹᱱᱤᱡ ᱜᱮᱠᱚ ᱪᱟᱥᱼᱟ ᱡᱟᱦᱟᱸᱭ ᱠᱚᱣᱟᱜ ᱠᱩᱧ ᱠᱚ ᱢᱮᱱᱟᱜᱼᱟ ᱰᱤᱯ ᱵᱳᱨᱤᱝ ᱠᱚ ᱢᱮᱱᱟᱜᱼᱟ ᱟᱨ ᱥᱩᱨ ᱨᱮ ᱟᱦᱟᱨ ᱠᱚ ᱢᱮᱱᱟᱜᱼᱟ ᱩᱱᱠᱩ ᱠᱚᱫᱚ ᱥᱩᱨ ᱨᱮ ᱩᱱᱠᱩ ᱠᱚᱫᱚ ᱦᱳᱲᱳ ᱦᱚᱸᱠᱚ ᱥᱚᱨᱤᱯ ᱤᱭᱟᱹ ᱥᱟᱠ ᱥᱚᱵᱽᱡᱤ ᱦᱚᱸᱠᱚ ᱪᱟᱥ ᱜᱮᱭᱟ ᱢᱮᱱᱠᱷᱟᱱ ᱱᱚᱰᱮ ᱢᱩᱪᱷᱟᱹ ᱪᱟᱥ ᱫᱚ ᱦᱩᱭᱩᱜ ᱠᱟᱱᱟ ᱦᱳᱲᱳᱜᱮ ᱟᱨ ᱦᱳᱲᱳ ᱠᱚ ᱤᱨᱻ ᱠᱟᱛᱮ ᱜᱩᱦᱩᱢ ᱠᱚ ᱪᱷᱳᱞᱟ ᱠᱚ ᱟᱨ ᱴᱤᱥᱤ ᱠᱚ ᱠᱟᱹᱥᱟᱹᱨᱤ ᱠᱚ ᱚᱱᱟ ᱠᱚᱦᱚᱸ ᱠᱚ ᱪᱟᱥ ᱜᱮᱭᱟ ᱴᱤᱥᱤ ᱠᱟᱹᱥᱟᱹᱨᱤ ᱠᱚᱫᱚ ᱡᱟᱹᱥᱛᱤ ᱫᱟᱜ ᱨᱮᱱᱟᱜ ᱞᱟᱹᱠᱛᱤ ᱵᱟᱹᱱᱩᱜᱼᱟ ᱚᱱᱟᱛᱮ ᱱᱚᱰᱮ ᱫᱚ ᱴᱤᱥᱤ ᱠᱟᱹᱥᱟᱹᱨᱤ ᱦᱚᱸᱠᱚ ᱪᱟᱥᱼᱟ ᱥᱟᱠ ᱥᱚᱵᱽᱡᱤ ᱠᱚᱫᱚ ᱡᱟᱦᱟᱸᱭ ᱠᱚᱣᱟᱜ ᱱᱤᱡᱮᱨ ᱱᱤᱡᱮᱨ ᱟᱯᱟᱱ ᱟᱹᱯᱤᱱ ᱠᱩᱸᱧ ᱠᱚ ᱢᱮᱱᱟᱜᱼᱟ ᱟᱦᱟᱨ ᱠᱚ ᱢᱮᱱᱟᱜᱼᱟ ᱩᱱᱠᱩ ᱠᱚᱠᱚ ᱪᱟᱥᱼᱟ ᱚᱱᱟ ᱠᱷᱟᱹᱛᱤᱨ ᱱᱚᱰᱮ ᱫᱚ ᱟᱥᱟᱲ ᱵᱚᱸᱜᱟᱭᱮᱱ ᱠᱷᱟᱱ ᱪᱟᱨᱟ ᱡᱟᱦᱟᱸ ᱞᱮ ᱮᱢ ᱠᱟᱜ ᱛᱚᱲᱟ ᱠᱟᱜᱼᱟ ᱞᱮ ᱟᱨ ᱦᱳᱲᱳ ᱞᱮ ᱨᱚᱦᱚᱭᱟ ᱦᱳᱲᱳ ᱨᱚᱦᱚᱭ ᱠᱟᱛᱮ ᱚᱱᱟ ᱦᱮᱰᱮᱡ ᱦᱩᱭᱩᱜᱼᱟ ᱜᱩᱪᱷᱟᱹᱣ ᱦᱩᱭᱩᱜᱼᱟ ᱟᱨ ᱵᱟᱝᱠᱷᱟᱱ ᱫᱚ ᱮᱨᱻ ᱠᱟᱜ ᱠᱷᱟᱱ ᱠᱚ ᱚᱱᱟ ᱠᱚ ᱠᱟᱰᱷᱟᱱ ᱠᱟᱛᱮ ᱢᱟᱱᱮ ᱚᱱᱟ ᱠᱚ ᱥᱟᱞᱯᱷᱮᱴ ᱠᱚ ᱥᱟᱦᱟᱨ ᱠᱚ ᱮᱢ ᱠᱟᱛᱮ ᱚᱱᱟ ᱠᱚ ᱦᱮᱲᱦᱮᱫ ᱠᱚ ᱦᱩᱭᱩᱜᱼᱟ ᱚᱱᱟᱜᱮ ᱱᱚᱰᱮᱱᱟᱜ ᱦᱳᱲᱳ ᱪᱟᱥ ᱜᱮ ᱢᱩᱠᱷᱤᱭᱟᱹ ᱤᱭᱟᱹ ᱠᱟᱱᱟ ᱦᱳᱲᱳ ᱪᱟᱥ ᱠᱟᱱᱟ ᱟᱨ ᱱᱚᱰᱮ ᱫᱚ ᱥᱮᱬᱟ ᱥᱮᱬᱟ ᱰᱮᱢ ᱠᱚᱦᱚᱸ ᱥᱩᱨ ᱨᱮ ᱵᱟᱹᱱᱩᱜᱼᱟ ᱟᱨ ᱜᱟᱰᱟ ᱠᱚᱦᱚᱸ ᱵᱟᱹᱱᱩᱜᱼᱟ ᱟᱫᱚ ᱫᱟᱜ ᱪᱮᱛᱟᱱ ᱨᱮ ᱡᱟᱹᱥᱛᱤ ᱠᱟᱛᱮ ᱰᱤᱯᱮᱱᱰ ᱛᱟᱦᱮᱱᱟ ᱥᱮᱨᱢᱟ ᱠᱷᱚᱱ ᱡᱟᱦᱟᱸ ᱞᱮᱠᱟᱭ ᱡᱟᱹᱲᱤᱭᱟ ᱚᱱᱟ ᱦᱤᱥᱟᱹᱵ ᱱᱚᱰᱮᱱᱟᱜ ᱪᱟᱥ ᱦᱚᱸ ᱦᱩᱭᱩᱜᱼᱟ ᱠᱟᱛᱮ ᱢᱟᱱᱮ ᱡᱷᱟᱲᱠᱷᱚᱸᱰ ᱨᱮᱫᱚ ᱵᱮᱥᱤᱨ ᱵᱷᱟᱜᱽ ᱦᱳᱲᱳᱞᱮ ᱪᱟᱥᱟ ᱟᱨ ᱦᱳᱲᱳ ᱡᱟᱦᱟᱸ ᱞᱮᱠᱟ ᱨᱟᱠᱟᱵ ᱥᱟᱢᱴᱟᱣ ᱦᱩᱭᱩᱜᱼᱟ ᱟᱨ ᱤᱱᱟᱹ ᱯᱚᱨᱮᱛᱮ ᱡᱩᱫᱤ ᱠᱩᱸᱧ ᱠᱚ ᱢᱮᱱᱟᱜᱼᱟ ᱮᱱᱠᱷᱟᱱ ᱚᱱᱟ ᱨᱮᱜᱮ ᱟᱫᱷᱟ ᱦᱚᱲ ᱠᱚᱫᱚ ᱜᱩᱦᱩᱢ ᱠᱚᱠᱚ ᱪᱟᱥᱼᱟ ᱟᱨ ᱟᱫᱷᱟ ᱦᱳᱲᱳ ᱫᱚ ᱡᱟᱦᱟᱭᱟᱜ ᱫᱟᱜ ᱨᱮᱭᱟᱜ ᱵᱮᱵᱚᱥᱛᱷᱟ ᱵᱟᱹᱱᱩᱜᱼᱟ ᱩᱱᱠᱩ ᱫᱚ ᱴᱤᱥᱤ ᱵᱟᱠᱷᱟᱱ ᱠᱟᱹᱥᱟᱹᱨᱤ ᱱᱚᱣᱟᱫᱚ ᱫᱟᱜ ᱨᱮᱭᱟᱜ ᱠᱳᱱᱳ ᱫᱚᱨᱠᱟᱨ ᱵᱟᱭ ᱛᱟᱦᱮᱱᱟ ᱥᱮᱨᱢᱟ ᱠᱷᱚᱱ ᱡᱟᱦᱟᱸ ᱛᱤᱥᱨᱮ ᱫᱟᱜ ᱮ ᱡᱟᱹᱲᱤᱭᱟ ᱩᱱ ᱛᱤᱥ ᱮᱱᱟᱝ ᱜᱮ ᱚᱱᱟᱫᱚ ᱧᱟᱢᱟᱭ ᱟᱨ ᱛᱤᱥᱮ ᱜᱮ ᱱᱚᱣᱟ ᱨᱮᱱᱟᱜ ᱠᱟᱹᱢᱤ ᱦᱚᱭ ᱮᱢᱟ ᱡᱟᱦᱟᱸ ᱛᱤᱱᱟᱹᱜ ᱜᱟᱱ ᱜᱮ ᱠᱤᱪᱷᱩ ᱥᱮᱨᱢᱟ ᱠᱷᱚᱱᱜᱮ ᱡᱟᱹᱲᱤᱭᱟᱭ ᱚᱱᱟ ᱫᱟᱜ ᱜᱮ ᱞᱟᱹᱠᱛᱤᱭᱟ ᱟᱨ ᱚᱱᱟᱫᱚ ᱵᱤᱱᱟᱹ ᱯᱟᱴᱟᱣ ᱛᱮᱦᱚᱸ ᱦᱩᱭᱩᱜ ᱜᱮᱭᱟ ᱚᱱᱠᱟ ᱦᱤᱥᱟᱹᱵ ᱛᱮ ᱱᱚᱰᱮ ᱫᱚ ᱡᱟᱹᱥᱛᱤ ᱵᱮᱥᱤ ᱵᱷᱟᱜᱽ ᱨᱮ ᱦᱳᱲᱳ ᱠᱚᱠᱚ ᱪᱟᱥᱼᱟ ᱡᱚᱛᱚ ᱦᱚᱲ ᱟᱨ ᱡᱟᱦᱟᱸ ᱞᱮᱠᱟ ᱚᱱᱟ ᱵᱷᱮᱱᱰᱤ ᱠᱚᱠᱚ ᱪᱟᱥᱼᱟ ᱚᱱᱟ ᱠᱚᱦᱚᱸ ᱠᱚᱢ ᱫᱟᱜ ᱛᱮ ᱦᱩᱭᱩᱜᱼᱟ ᱢᱟᱱᱮ ᱩᱱᱟᱹᱜ ᱰᱷᱮᱹᱨ ᱫᱟᱜ ᱵᱟᱭ ᱫᱚᱨᱠᱟᱨᱚᱜᱼᱟ ᱚᱱᱟᱦᱚᱸ ᱱᱚᱰᱮᱱᱟᱜ ᱢᱤᱫᱴᱤᱡ ᱚᱱᱠᱟᱱ ᱡᱤᱱᱤᱥ ᱠᱟᱱᱟ ᱩᱛᱩ ᱢᱚᱫᱽᱫᱷᱮ ᱨᱮ ᱵᱷᱮᱱᱰᱤ ᱰᱷᱮᱹᱨ ᱠᱚ ᱪᱟᱥᱟ ᱟᱨ ᱵᱷᱮᱱᱰᱤ ᱠᱚ ᱥᱟᱶ ᱥᱟᱶᱛᱮ ᱵᱤᱞᱟᱹᱛᱤ ᱦᱚᱸ ᱚᱱᱟᱦᱚᱸ ᱰᱷᱮᱹᱨ ᱫᱟᱜ ᱨᱮᱭᱟᱜ ᱞᱟᱹᱠᱛᱤ ᱵᱟᱭ ᱛᱟᱦᱮᱱᱟ ᱚᱱᱟ ᱠᱚᱦᱚᱸ ᱠᱚ ᱪᱟᱥᱟ ᱢᱮᱱᱠᱷᱟᱱ ᱡᱷᱟᱲᱠᱷᱚᱸᱰ ᱨᱮᱱᱟᱜ ᱱᱚᱣᱟ ᱪᱟᱥ ᱵᱮᱵᱚᱥᱛᱷᱟ ᱱᱚᱣᱟᱜᱮ ᱱᱚᱝᱠᱟᱱᱟ ᱠᱤ ᱦᱳᱲᱳ ᱪᱟᱥᱨᱮ ᱰᱷᱮᱹᱨ ᱫᱟᱜ ᱫᱚᱨᱠᱟᱨᱚᱜᱼᱟ ᱡᱚᱵᱠᱤ ᱩᱛᱩ ᱠᱚ ᱪᱟᱥ ᱨᱮ ᱩᱱᱟᱹᱜ ᱰᱷᱮᱹᱨ ᱫᱟᱜ ᱫᱚ ᱵᱟᱝ ᱫᱚᱨᱠᱟᱨᱚᱜ ᱨᱮᱦᱚᱸ ᱞᱮᱠᱤᱱ ᱩᱱ ᱥᱚᱢᱚᱭ ᱫᱚ ᱟᱥᱟᱲ ᱵᱚᱸᱜᱟ ᱫᱤᱱ ᱵᱟᱭ ᱛᱟᱦᱮᱱᱟ ᱛᱚ ᱚᱱᱟ ᱠᱷᱟᱹᱛᱤᱨ ᱥᱮᱨᱢᱟ ᱠᱷᱚᱱ ᱫᱟᱜ ᱵᱟᱭ ᱡᱟᱹᱲᱤ ᱠᱷᱟᱱ ᱫᱟᱜ ᱚᱵᱷᱟᱵᱚᱜᱼᱟ ᱟᱨ ᱡᱩᱫᱤ ᱫᱟᱜ ᱨᱮᱱᱟᱜ ᱦᱩᱱᱟᱹᱝ ᱚᱱᱠᱟᱱ ᱡᱚᱛᱚ ᱦᱚᱲᱟᱜ ᱵᱮᱵᱚᱥᱛᱷᱟ ᱛᱟᱦᱮᱱᱟ ᱮᱱᱠᱷᱟᱱ ᱫᱚ ᱡᱚᱛᱚ ᱦᱚᱲ ᱩᱛᱩ ᱦᱚᱸᱠᱚ ᱪᱟᱥ ᱜᱮᱭᱟ ᱮᱱᱠᱷᱟᱱ ᱩᱛᱩ ᱠᱚᱦᱚᱸᱞᱮ ᱪᱟᱥ ᱜᱮᱭᱟ ᱠᱤᱱᱛᱩ ᱱᱚᱰᱮᱱᱟᱜ ᱡᱚᱛᱚ ᱠᱷᱚᱱ ᱰᱷᱮᱹᱨ ᱪᱟᱥᱫᱚ ᱦᱳᱲᱳ ᱠᱟᱱᱟ